ᱤᱧ ᱡᱚᱱᱚᱜ ᱜᱟᱞᱟᱝ ᱤᱧ ᱵᱟᱲᱟᱭᱟ

ᱛᱤ ᱛᱮᱠᱚ ᱜᱟᱞᱟᱝᱼᱟ ᱛᱟᱨᱯᱚᱨᱮ ᱥᱩᱛᱟᱹᱢ ᱨᱮᱱᱟᱜ ᱥᱚᱭᱮᱴᱟᱨ ᱠᱚ ᱨᱚᱜ ᱛᱟᱨᱯᱚᱨᱮ ᱢᱟᱯᱞᱟᱨ ᱠᱚ ᱴᱩᱯᱤ ᱠᱚ ᱢᱚᱡᱟ ᱠᱚ ᱥᱤᱞᱟᱭ ᱥᱤᱞᱟᱭ ᱚᱱᱟ ᱠᱩᱧ ᱵᱟᱲᱟᱭᱟ ᱥᱤᱞᱟᱹᱭᱟᱧ ᱛᱟᱨᱯᱚᱨᱮ ᱛᱤ ᱛᱮ ᱜᱟᱞᱟᱝ ᱠᱚ ᱚᱱᱟ ᱦᱚᱸᱧ ᱵᱟᱲᱟᱭ ᱜᱮᱭᱟ ᱟᱨ ᱚᱱᱟ ᱡᱟᱦᱟᱱᱟᱜ ᱠᱟᱴᱟ ᱛᱮᱠᱚ ᱤᱭᱟᱹᱭᱟ ᱚᱱᱟ ᱦᱚᱸᱧ ᱵᱟᱲᱟᱭᱟ ᱠᱟᱴᱟ ᱠᱚᱢᱯᱟᱥ ᱛᱟᱦᱮᱱᱟ ᱚᱱᱟᱛᱮ ᱥᱤᱞᱟᱹᱭᱟᱠᱚ ᱥᱤᱞᱟᱹᱭ ᱠᱟᱛᱮᱫ ᱢᱮᱥᱤᱱ ᱛᱮᱦᱚᱸᱧ ᱥᱮᱬᱟ ᱟᱠᱟᱫ ᱜᱮᱭᱟ ᱛᱚᱵᱩ ᱠᱟᱹᱢᱤ ᱵᱟᱹᱧ ᱧᱟᱢ ᱫᱟᱲᱮ ᱟᱠᱟᱫᱟ ᱠᱟᱹᱢᱤ ᱵᱟᱹᱧ ᱧᱟᱢ ᱫᱟᱲᱮ ᱟᱠᱟᱫ ᱛᱮ ᱠᱟᱹᱴᱤᱡ ᱫᱩᱠᱠᱷᱚ ᱥᱤᱞᱟᱹᱭ ᱪᱮᱫ ᱠᱟᱛᱮᱫ ᱦᱚᱸ ᱛᱟᱨᱯᱚᱨᱮ ᱛᱤ ᱛᱮ ᱜᱟᱞᱟᱝ ᱦᱚᱸᱧ ᱵᱟᱲᱟᱭ ᱜᱮᱭᱟ ᱡᱚᱱᱚᱜ ᱜᱟᱞᱟᱝ ᱢᱟᱜ ᱡᱚᱱᱚᱜ ᱜᱟᱞᱟᱝ ᱛᱟᱨᱯᱚᱨᱮ ᱩᱨᱢᱟᱞ ᱥᱮᱞᱟᱹᱭ ᱟᱨ ᱚᱱᱟ ᱪᱤᱨᱩ ᱜᱟᱞᱟᱝ ᱢᱟᱫ ᱡᱚᱱᱚᱜ ᱜᱟᱞᱟᱝ ᱪᱤᱨᱩ ᱜᱟᱞᱟᱝ ᱟᱨ ᱥᱟᱜᱟᱫ ᱜᱟᱞᱟᱝ ᱟᱨ ᱥᱚᱭᱮᱴᱟᱨ ᱜᱟᱞᱟᱝ ᱡᱚᱛᱚ ᱜᱤᱧ ᱵᱟᱲᱟᱭᱟ ᱛᱚᱵᱮ ᱠᱟᱹᱢᱤ ᱵᱟᱹᱧ ᱧᱟᱢ ᱫᱟᱲᱮ ᱠᱟᱣᱫᱟ